ᱤᱧᱟᱹᱜ ᱟᱛᱳ ᱴᱚᱞᱟ ᱨᱮ ᱡᱩᱭᱟᱱ ᱠᱚᱲᱟ ᱠᱩᱲᱤ ᱠᱚᱫᱚ ᱮᱴᱟᱜ ᱮᱱᱮᱡ ᱥᱟᱶ ᱡᱚᱯᱚᱲᱟᱣ ᱢᱮᱱᱟᱜ ᱠᱚᱣᱟ ᱡᱮᱢᱚᱱ ᱱᱮᱛᱟᱨ ᱫᱚ ᱢᱳᱰᱟᱱ ᱢᱳᱰᱟᱱ ᱮᱱᱮᱡ ᱰᱤ ᱡᱮ ᱵᱚᱠᱥ ᱨᱮᱠᱚ ᱮᱱᱮᱡ ᱡᱚᱝ ᱠᱟᱱᱟ ᱯᱷᱟᱱᱥᱮᱱ ᱚᱨᱠᱮᱥᱴᱟᱨ ᱱᱮᱛᱟᱨ ᱫᱚ ᱟᱹᱰᱤ ᱜᱮ ᱦᱩᱭᱩᱜ ᱠᱟᱱᱟ ᱚᱸᱰᱮ ᱢᱳᱰᱟᱱ ᱢᱳᱰᱟᱱ ᱠᱚ ᱮᱱᱮᱡ ᱡᱚᱝ ᱠᱱᱱᱟ ᱨᱟᱹᱥᱠᱟᱹ ᱡᱚᱝ ᱠᱟᱱᱟ ᱟᱠᱚ ᱞᱟᱹᱜᱤᱫ ᱛᱮ ᱢᱳᱰᱟᱱ ᱢᱳᱰᱟᱱ ᱮᱱᱮᱡ ᱠᱟᱱᱟ ᱟᱵᱚᱭᱟᱜ ᱮᱱᱮᱡ ᱫᱚᱠᱩ ᱦᱤᱲᱤᱧ ᱪᱟᱵᱟᱭᱮᱫᱟ ᱥᱚᱨᱦᱟᱭ ᱮᱱᱮᱡ ᱫᱚᱝ ᱮᱱᱮᱡ ᱞᱟᱜᱽᱲᱮ ᱮᱱᱮᱡ ᱵᱟᱦᱟ ᱮᱱᱮᱡ ᱱᱤᱭᱟᱹ ᱠᱚ ᱮᱱᱮᱡ ᱵᱟᱫ ᱠᱟᱛᱮ ᱢᱳᱰᱟᱱ ᱢᱳᱰᱟᱱ ᱠᱚ ᱮᱱᱮᱡ ᱠᱟᱱᱟ ᱵᱟᱦᱟ ᱥᱚᱨᱦᱟᱭ ᱨᱮᱦᱚᱸ ᱛᱩᱢᱫᱟᱜ ᱴᱟᱢᱟᱠ ᱵᱟᱫ ᱠᱟᱛᱮᱜ ᱵᱚᱠᱥ ᱨᱮᱠᱚ ᱮᱱᱮᱡ ᱡᱚᱝ ᱠᱟᱱᱟ ᱟᱵᱚᱭᱟᱜ ᱴᱮᱰᱤᱥᱮᱱᱮᱞ ᱮᱱᱮᱡ ᱫᱚᱡᱚᱛᱚ ᱠᱚ ᱦᱤᱲᱤᱧ ᱪᱟᱵᱟᱭᱮᱫᱟ ᱱᱮᱛᱟᱨ ᱫᱚ ᱢᱳᱰᱟᱱ ᱢᱳᱰᱟᱱ ᱜᱮᱠᱚ ᱮᱱᱮᱡ ᱡᱚᱝ ᱠᱟᱱᱟ ᱟᱵᱚᱣᱟᱜ ᱡᱟᱦᱟᱸ ᱥᱚᱢᱟᱡᱽ ᱨᱮᱱᱟᱜ ᱮᱱᱮᱡ ᱫᱚ ᱞᱟᱦᱟ ᱛᱮ ᱞᱮᱠᱟ ᱱᱮᱛᱟᱨ ᱫᱚ ᱟᱨ ᱵᱟᱹᱱᱩᱜᱼᱟ ᱱᱮᱛᱟᱨ ᱫᱚ ᱢᱳᱰᱟᱱ ᱪᱟᱵᱟᱭᱮᱱᱟ ᱛᱩᱢᱫᱟᱜ ᱴᱟᱢᱟᱠ ᱠᱚᱫᱚ ᱡᱚᱛᱚ ᱠᱚ ᱦᱤᱲᱤᱧ ᱪᱟᱵᱟ ᱠᱮᱫᱟ ᱯᱷᱟᱱᱥᱮᱱ ᱚᱨᱠᱮᱥᱴᱟᱨ ᱥᱮᱱ ᱠᱟᱛᱮᱜ ᱴᱮᱰᱤᱥᱮᱱᱟᱞ ᱮᱱᱮᱡ ᱫᱚ ᱵᱟᱠᱚ ᱮᱱᱮᱡ ᱠᱟᱱᱟ ᱟᱠᱚᱣᱟᱜ ᱨᱟᱹᱥᱠᱟᱹ ᱞᱟᱹᱜᱤᱫ ᱛᱮ ᱠᱚ ᱮᱱᱮᱡᱚᱜ ᱠᱟᱱᱟ ᱡᱮᱢᱚᱱ ᱵᱟᱦᱟ ᱥᱚᱨᱦᱟᱭ ᱦᱚᱸ ᱵᱚᱠᱥ ᱠᱚ ᱟᱹᱜᱩᱭᱮᱫᱟ ᱰᱤ ᱡᱮ ᱠᱚ ᱟᱹᱜᱩᱭᱮᱫᱟ ᱚᱱᱟ ᱨᱮᱠᱚ ᱮᱱᱮᱡᱚᱜ ᱠᱟᱱᱟ ᱟᱵᱚᱣᱟᱜ ᱴᱮᱰᱤᱥᱮᱱᱟᱞ ᱮᱱᱮᱡ ᱫᱚ ᱟᱨ ᱞᱟᱦᱟ ᱛᱮ ᱞᱮᱠᱟ ᱫᱚ ᱵᱟᱠᱚ ᱮᱱᱮᱡᱚᱜ ᱠᱟᱱᱟ